ᱠᱷᱮᱞᱳᱰ ᱨᱮ ᱡᱤᱛᱠᱟᱹᱨ ᱵᱟᱝ ᱠᱟᱛᱮᱫ ᱯᱟᱺᱰᱩ ᱫᱚ ᱞᱮᱱᱠᱷᱟᱱ ᱛᱟᱯᱟᱢ ᱠᱷᱟᱹᱯᱟᱹᱨᱤᱭᱟᱹᱣ ᱠᱟᱛᱮᱫ ᱫᱚ ᱵᱟᱝ ᱥᱚᱢᱟᱫᱷᱟᱱᱚᱜᱼᱟ ᱥᱮ ᱛᱟᱯᱟᱢ ᱠᱟᱛᱮᱫ ᱫᱚ ᱵᱟᱝ ᱥᱚᱢᱟᱫᱷᱟᱱᱚᱜᱼᱟ ᱯᱟᱺᱰᱩ ᱫᱚ ᱪᱮᱫ ᱤᱧ ᱢᱮᱱᱟ ᱚᱱᱟᱫᱚ ᱟᱢᱟᱜ ᱱᱤᱡᱮᱨᱟᱜ ᱠᱷᱟᱹᱛᱤᱨ ᱜᱮᱢ ᱯᱟᱺᱰᱩᱣᱟᱠᱟᱱᱟ ᱪᱮᱫᱟᱜ ᱥᱮ ᱟᱢ ᱫᱚ ᱦᱚᱭᱛᱳ ᱚᱱᱟ ᱠᱷᱮᱞᱳᱰ ᱪᱮᱛᱟᱱ ᱨᱮ ᱚᱱᱟ ᱠᱷᱮᱞᱳᱰ ᱠᱚ ᱪᱮᱛᱟᱱ ᱨᱮ ᱟᱢ ᱚᱱᱠᱟ ᱡᱟᱹᱥᱛᱤ ᱠᱟᱭᱛᱮ ᱥᱚ ᱚᱠᱛᱚ ᱵᱟᱢ ᱮᱢ ᱠᱟᱣᱫᱟ ᱥᱮ ᱵᱷᱟᱜᱮ ᱞᱮᱠᱟ ᱫᱚ ᱵᱟᱢ ᱯᱮᱠᱴᱤᱥ ᱠᱟᱫᱟ ᱪᱮᱫᱞᱮᱠᱟ ᱠᱟᱵᱟᱰᱤᱢ ᱢᱮᱱ ᱯᱷᱩᱴᱵᱚᱞᱮᱢ ᱢᱮᱱ ᱥᱮ ᱚᱠᱛᱚ ᱞᱮᱠᱟᱛᱮ ᱵᱟᱢ ᱥᱮᱴᱮᱨᱟᱠᱟᱱᱟ ᱴᱷᱤᱠ ᱢᱚᱛᱚ ᱟᱢᱟᱜ ᱦᱚᱲᱢᱚ ᱵᱟᱢ ᱫᱚᱦᱚᱣᱟᱠᱟᱫᱟ ᱚᱱᱟ ᱞᱟᱹᱜᱤᱫ ᱛᱮ ᱛᱚ ᱟᱢᱟᱜ ᱠᱷᱮᱹᱞ ᱠᱷᱮᱹᱞ ᱠᱚ ᱵᱷᱟᱞᱮ ᱫᱚᱦᱚᱭ ᱞᱟᱹᱜᱤᱫ ᱛᱮᱫᱚ ᱟᱢᱟᱜ ᱦᱚᱲᱢᱚ ᱵᱷᱟᱞᱮ ᱫᱚᱦᱚᱭ ᱫᱚᱨᱠᱟᱨᱚᱜ ᱠᱟᱱᱟ ᱥᱮ ᱚᱠᱛᱚ ᱱᱟᱹᱯᱤᱛ ᱟᱢᱫᱚ ᱠᱷᱮᱹᱞᱳᱰᱚᱜ ᱞᱟᱜᱟᱣ ᱢᱮᱭᱟ ᱪᱮᱫᱞᱮᱠᱟ ᱥᱮᱛᱟᱜ ᱵᱮᱲᱟ ᱵᱮᱨᱮᱫ ᱠᱟᱛᱮᱫ ᱠᱷᱮᱞᱳᱰᱚᱜ ᱦᱩᱭᱩᱜ ᱢᱟ ᱥᱮ ᱥᱤᱸᱜᱟᱹᱲ ᱵᱮᱲᱟ ᱦᱚᱸ ᱚᱱᱟ ᱪᱮᱛᱟᱱ ᱨᱮ ᱚᱠᱛᱚ ᱮᱢ ᱦᱩᱭᱟᱢᱟ ᱛᱚᱵᱮᱭᱟᱹᱱᱤᱡ ᱟᱢ ᱯᱟᱺᱰᱩ ᱠᱷᱚᱱᱟᱜ ᱮᱢ ᱡᱤᱛᱠᱟᱹᱨ ᱫᱟᱲᱮᱭᱟᱜᱼᱟ